ᱦᱮᱸ ᱤᱛᱩᱱ ᱟᱥᱲᱟ ᱥᱮ ᱵᱤᱨᱫᱟᱹᱜᱟᱲ ᱨᱮ ᱢᱟᱪᱮᱫ ᱢᱟᱦᱟ ᱠᱚᱨᱮ ᱢᱟᱪᱮᱫ ᱠᱚ ᱟᱞᱮ ᱥᱮ ᱤᱧ ᱦᱚᱸ ᱢᱟᱪᱮᱫ ᱨᱮᱭᱟᱜ ᱟᱸᱜᱤᱵᱷᱟᱨ ᱠᱚ ᱮᱢ ᱠᱟᱣᱫᱤᱧᱟ ᱟᱞᱮ ᱠᱷᱚᱱ ᱦᱩᱰᱤᱧ ᱵᱚᱭᱦᱟ ᱥᱮ ᱤᱧ ᱠᱷᱚᱱ ᱦᱩᱰᱤᱧ ᱵᱚᱭᱦᱟ ᱛᱟᱠᱚ ᱯᱟᱲᱦᱟᱣ ᱨᱮᱭᱟᱜ ᱫᱟᱣ ᱦᱚᱧ ᱧᱟᱢ ᱠᱟᱣᱫᱟ ᱤᱧ ᱩᱱ ᱡᱚᱦᱚᱜ ᱢᱟᱪᱮᱫ ᱠᱚ ᱞᱮᱠᱟᱜᱮ ᱱᱟᱯᱟᱭᱛᱮ ᱢᱟᱪᱮᱫ ᱨᱮᱭᱟᱜ ᱟᱸᱜᱤᱵᱷᱟᱨ ᱤᱧ ᱥᱟᱢᱴᱟᱣ ᱟᱠᱟᱫᱟ